ᱦᱮᱸ ᱤᱧ ᱢᱤᱫᱴᱟᱱ ᱠᱷᱟᱥ ᱪᱮᱦᱨᱟ ᱥᱟᱸᱜᱷᱟᱨ ᱥᱮ ᱫᱟᱬᱟᱱᱤᱧ ᱪᱟᱞᱟᱣ ᱞᱮᱱᱟ ᱚᱱᱟ ᱫᱚ ᱦᱳᱭᱳᱜ ᱠᱟᱱᱟ ᱫᱟᱨᱡᱤᱞᱤᱝ ᱥᱤᱞᱤᱜᱩᱲᱤ ᱮᱞᱟᱠᱟᱨᱮ ᱚᱸᱰᱮ ᱫᱚ ᱢᱮᱱᱟᱠᱚ ᱱᱚᱣᱟ ᱯᱚᱥᱪᱤᱢᱵᱚᱝᱜᱚ ᱨᱮᱭᱟᱜ ᱥᱩᱨᱡᱟ ᱯᱚᱥᱪᱤᱢᱵᱚᱝᱜᱚ ᱨᱮᱭᱟᱜ ᱢᱤᱫᱴᱮᱱ ᱟᱹᱰᱤ ᱧᱮᱞ ᱡᱚᱝ ᱥᱮ ᱧᱩᱛᱩᱢᱟᱱ ᱡᱟᱭᱜᱟ ᱠᱟᱱᱟ ᱩᱱ ᱫᱚ ᱵᱚᱨᱚᱯᱷ ᱧᱩᱨᱦᱩᱜᱼᱟ ᱱᱚᱝᱠᱟ ᱨᱮᱭᱟᱲ ᱨᱟᱵᱟᱝ ᱫᱤᱱ ᱨᱮᱫᱚ ᱚᱱᱟᱜᱮ ᱧᱮᱞ ᱛᱮᱭᱟᱜ ᱟᱹᱰᱤ ᱨᱟᱹᱥᱠᱟᱹ ᱜᱮ ᱟᱹᱰᱤ ᱪᱮᱦᱨᱟ ᱵᱩᱡᱷᱟᱹᱜᱼᱟ ᱨᱮᱭᱟᱲ ᱨᱟᱵᱟᱝ ᱫᱤᱱ ᱪᱟᱞᱟᱣ ᱞᱮᱱᱠᱷᱟᱱ ᱥᱮᱛᱟᱜ ᱥᱤᱧ ᱟᱨ ᱟᱹᱭᱩᱵ ᱯᱩᱨᱟᱹ ᱥᱚᱢᱟᱱ ᱜᱮ ᱵᱩᱡᱷᱟᱹᱜᱼᱟ ᱪᱮᱫ ᱞᱮᱠᱟ ᱥᱤᱧ ᱦᱚᱸ ᱵᱚᱨᱚᱯᱷ ᱧᱩᱨᱦᱟᱹᱜᱼᱟ ᱧᱤᱫᱟᱹ ᱦᱚᱸ ᱵᱚᱨᱚᱯᱷ ᱧᱩᱨᱦᱟᱹᱜᱼᱟ ᱫᱟᱨᱮ ᱱᱟᱹᱲᱤ ᱠᱚ ᱦᱟᱹᱲᱭᱟᱹᱨ ᱜᱮ ᱧᱮᱞᱚᱜᱼᱟ ᱵᱤᱨᱼᱵᱩᱨᱩ ᱢᱮᱱᱟᱜᱼᱟ ᱚᱱᱟ ᱵᱤᱨᱼᱵᱩᱨᱩ ᱪᱮᱛᱟᱱ ᱨᱮᱜᱮ ᱟᱹᱰᱤ ᱪᱮᱦᱨᱟ ᱠᱚ ᱚᱲᱟᱜ ᱫᱩᱣᱟᱹᱨ ᱠᱟᱫᱟ ᱡᱟᱦᱟᱸ ᱫᱚ ᱵᱟᱢ ᱧᱮᱞ ᱞᱮᱠᱷᱟᱱ ᱚᱱᱟ ᱪᱮᱦᱨᱟ ᱢᱚᱱᱮᱨᱮ ᱵᱟᱝ ᱦᱮᱡ ᱟᱢᱟ ᱥᱤᱞᱤᱜᱩᱲᱤ ᱟᱨ ᱫᱟᱨᱡᱤᱞᱤᱝ ᱫᱚ ᱯᱚᱥᱪᱤᱢᱵᱚᱝᱜᱚ ᱨᱮᱭᱟᱜ ᱧᱩᱛᱩᱢᱟᱱ ᱴᱩᱨᱤᱥᱴ ᱮᱨᱤᱭᱟ ᱠᱟᱱᱟ ᱚᱱᱟ ᱫᱚ ᱥᱚᱨᱠᱟᱨ ᱠᱷᱚᱱ ᱩᱪᱷᱟᱹᱱ ᱦᱩᱭ ᱠᱟᱱᱟ ᱵᱷᱟᱨᱚᱛ ᱫᱤᱥᱳᱢ ᱨᱮᱭᱟᱜ ᱡᱟᱦᱟᱸ ᱛᱤᱱᱟᱹᱜ ᱴᱩᱨᱤᱥᱴ ᱮᱥᱯᱚᱴ ᱢᱮᱱᱟᱜ ᱠᱟᱫᱟ ᱚᱱᱟ ᱠᱚ ᱢᱩᱫᱽᱨᱮ ᱥᱤᱞᱤᱜᱩᱲᱤ ᱫᱟᱨᱡᱤᱞᱤᱝ ᱦᱩᱭᱩᱜ ᱠᱟᱱᱟ ᱦᱚᱸ ᱢᱤᱫᱴᱟᱱ ᱧᱩᱛᱩᱢᱟᱱ ᱴᱚᱯ ᱠᱞᱟᱥ ᱴᱩᱨᱤᱥᱴ ᱮᱥᱯᱚᱴ ᱚᱱᱟᱨᱮ ᱪᱟᱞᱟᱣ ᱞᱤᱱᱟᱹᱧ ᱟᱹᱰᱤ ᱨᱟᱹᱥᱠᱟᱹ ᱟᱹᱰᱤ ᱢᱚᱡᱽ ᱤᱧ ᱵᱩᱡᱷᱟᱹᱣ ᱠᱮᱜᱼᱟ ᱵᱟᱨ ᱥᱤᱧ ᱵᱟᱨ ᱧᱤᱫᱟᱹ ᱛᱟᱦᱮᱸ ᱦᱩᱭ ᱞᱮᱱᱟ ᱫᱟᱬᱟ ᱠᱟᱛᱮᱜ ᱥᱮᱴᱮᱨ ᱦᱩᱭᱱᱟ ᱥᱟᱱᱟᱢ ᱠᱚ ᱚᱸᱰᱮ ᱟᱹᱰᱤ ᱨᱟᱹᱥᱠᱟᱹ ᱥᱟᱶ ᱫᱟᱬᱟᱱ ᱦᱩᱭ ᱱᱟ ᱤᱱᱠᱟᱨ ᱨᱮ ᱱᱚᱣᱟ ᱴᱩᱨ ᱫᱚ ᱢᱩᱪᱟᱹᱫ ᱠᱟᱫᱟ